ᱱᱤᱛᱳᱜ ᱡᱷᱟᱲᱠᱷᱚᱸᱰ ᱨᱮᱱ ᱢᱩᱠᱷᱭᱚᱢᱚᱱᱛᱨᱤ ᱫᱚᱭ ᱦᱩᱭᱩᱜ ᱠᱟᱱᱟ ᱢᱟᱱᱚᱛᱟᱱ ᱦᱮᱢᱚᱱᱛ ᱥᱚᱨᱮᱱ ᱵᱟᱵᱟ ᱧᱩᱛᱩᱢ ᱛᱟᱭ ᱥᱤᱵᱩ ᱥᱚᱨᱮᱱ ᱡᱟᱦᱟᱸᱭ ᱫᱚ ᱫᱤᱥᱚᱢ ᱜᱩᱨᱩ ᱧᱩᱛᱩᱢ ᱛᱮᱦᱚᱸ ᱠᱚ ᱵᱟᱲᱟᱭᱮ ᱠᱟᱱᱟ ᱟᱫᱚ ᱱᱤᱛᱳᱜ ᱡᱟᱦᱟᱸ ᱡᱷᱟᱲᱠᱷᱚᱸᱰ ᱫᱤᱥᱚᱢ ᱨᱮ ᱟᱵᱚ ᱥᱟᱱᱛᱟᱲ ᱢᱩᱠᱷᱭᱚ ᱢᱚᱱᱛᱨᱤ ᱢᱮᱱᱟᱭᱟ ᱩᱱᱤ ᱫᱚ ᱱᱚᱰᱮ ᱫᱚ ᱞᱮᱠᱟ ᱫᱚ ᱵᱟᱹᱱᱩᱜ ᱟᱱᱟᱜ ᱵᱟᱝᱢᱟ ᱱᱚᱣᱟ ᱟᱹᱱᱼᱟᱹᱨᱤ ᱠᱟᱛᱷᱟ ᱛᱮ ᱛᱚᱞ ᱟᱠᱟᱱᱟ ᱵᱟᱝᱢᱟ ᱡᱟᱦᱟᱸᱭ ᱜᱮ ᱡᱟᱦᱟᱸᱭ ᱨᱮᱱᱟᱜ ᱡᱟᱫᱟ ᱥᱮ ᱵᱟᱪᱷᱚᱱ ᱠᱟᱛᱮᱫ ᱩᱱᱤ ᱨᱮᱱ ᱯᱨᱛᱤᱱᱤᱫᱷᱤ ᱠᱚ ᱦᱩᱭᱩᱜᱼᱟ ᱩᱱᱤ ᱨᱮᱱ ᱢᱟᱨᱟᱝ ᱢᱩᱲᱩᱛ ᱜᱮ ᱢᱩᱠᱷᱭᱚ ᱢᱚᱱᱛᱨᱤ ᱫᱚᱠᱚ ᱵᱮᱱᱟᱣᱮᱭᱟ ᱢᱳᱭᱠᱷᱢᱚᱱᱛᱨᱤ ᱵᱮᱱᱟᱣ ᱨᱮᱱᱟᱜ ᱚᱞᱚᱜ ᱯᱟᱲᱦᱟᱣ ᱞᱟᱹᱠᱛᱤ ᱫᱚ ᱵᱟᱹᱱᱩᱜᱼᱟ ᱩᱱᱤ ᱫᱚ ᱥᱤᱧ ᱚᱛ ᱫᱤᱥᱚᱢ ᱨᱮᱱ ᱢᱟᱱᱣᱟ ᱦᱩᱭᱩᱜ ᱫᱚᱨᱠᱟᱨ ᱚᱠᱟ ᱡᱟᱭᱜᱟ ᱨᱮᱱ ᱠᱟᱱᱟᱭ ᱚᱱᱟ ᱫᱚ ᱵᱟᱝᱟ ᱥᱤᱧ ᱚᱛ ᱫᱤᱥᱚᱢ ᱨᱮᱱ ᱦᱚᱲ ᱞᱮᱠᱷᱟᱱ ᱜᱮ ᱩᱱᱤᱫᱚ ᱡᱟᱦᱟᱸ ᱴᱚᱴᱷᱟ ᱨᱮᱜᱮ ᱞᱟᱹᱲᱦᱟᱹᱭ ᱫᱟᱲᱮᱭᱟᱜᱼᱟ ᱟᱨ ᱩᱱᱤ ᱡᱤᱛᱟᱹᱣ ᱠᱟᱛᱮᱫ ᱡᱩᱫᱤ ᱚᱸᱰᱮ ᱵᱚᱦᱩᱢᱚᱛ ᱠᱚ ᱮᱢᱟᱭᱟ ᱥᱚᱨᱠᱟᱨ ᱵᱮᱱᱟᱣ ᱞᱟᱹᱜᱤᱫ ᱮᱱᱠᱷᱟᱱ ᱫᱚ ᱩᱱᱤ ᱢᱩᱠᱷ ᱢᱚᱱᱛᱨᱤᱭᱮ ᱵᱮᱱᱟᱣ ᱫᱟᱲᱮᱭᱟᱜᱼᱟ